ᱛᱤᱨᱞᱟ ᱠᱚᱣᱟᱜ ᱪᱟᱸᱫᱳ ᱠᱤᱭᱟᱹ ᱫᱚ ᱥᱟᱶᱦᱚᱞ ᱞᱟᱹᱜᱤᱫ ᱟᱹᱰᱤ ᱜᱩᱨᱩᱛᱛᱚ ᱠᱟᱱᱟ ᱪᱟᱸᱫᱳ ᱠᱤᱭᱟᱹ ᱵᱚᱱᱫᱚ ᱞᱮᱱ ᱠᱷᱟᱱ ᱥᱮ ᱟᱹᱰᱤ ᱡᱟᱹᱥᱛᱤ ᱫᱤᱱ ᱦᱩᱭᱞᱮᱱᱟ ᱠᱷᱟᱱ ᱦᱟᱥᱯᱟᱛᱟᱞ ᱨᱮ ᱪᱤᱠᱤᱛᱥᱟ ᱦᱟᱛᱟᱣ ᱦᱩᱭᱩᱜᱼᱟ ᱪᱟᱸᱫᱳ ᱠᱤᱭᱟᱹ ᱦᱩᱭ ᱚᱠᱛᱮ ᱟᱹᱰᱤ ᱜᱷᱟᱹᱲᱤᱜ ᱡᱚᱵᱮ ᱠᱟᱛᱮᱜ ᱛᱳᱯᱳ ᱫᱚ ᱢᱟᱱᱟ ᱜᱤᱭᱟ ᱠᱮᱱᱫᱟᱜ ᱠᱚ ᱯᱷᱟᱨᱪᱟ ᱯᱷᱟᱹᱨᱪᱤ ᱫᱚᱦᱚ ᱞᱟᱹᱠᱛᱤ ᱠᱟᱱᱟ ᱥᱟᱱᱥᱠᱟᱨ ᱞᱮᱠᱟᱛᱮ ᱵᱚᱸᱜᱟ ᱵᱳᱨᱳ ᱠᱟᱹᱢᱤ ᱫᱚ ᱢᱟᱱᱟ ᱜᱤᱭᱟ ᱡᱚ ᱵᱤᱞᱤ ᱜᱚᱫ ᱥᱮ ᱫᱟᱨᱮ ᱱᱟᱹᱲᱤ ᱨᱚᱦᱚᱭ ᱦᱚᱸ ᱢᱟᱱᱟ ᱜᱤᱭᱟ ᱱᱚᱣᱟ ᱠᱚ ᱢᱟᱱᱟᱣ ᱠᱟᱛᱮ ᱛᱟᱦᱮᱱ ᱦᱩᱭᱩᱜ ᱛᱟᱠᱚᱣᱟ ᱦᱤᱨᱞᱟᱹ ᱥᱟᱯᱷᱟ ᱥᱟᱹᱯᱷᱤ ᱛᱟᱦᱮᱱ ᱦᱩᱭᱩᱜᱼᱟ ᱟᱨ ᱞᱩᱜᱽᱲᱤᱜ ᱞᱟᱯᱚᱜ ᱠᱚ ᱦᱚᱸ ᱥᱟᱯᱷᱟ ᱥᱟᱹᱯᱷᱤ ᱫᱚᱦᱚᱭ ᱦᱩᱭᱩᱜᱼᱟ